ᱤᱧ ᱡᱟᱦᱟᱸ ᱫᱟᱬᱟᱱ ᱚᱠᱛᱚ ᱫᱚ ᱵᱤᱵᱷᱤᱱᱱᱚ ᱡᱟᱭᱜᱟᱨᱮᱧ ᱪᱟᱞᱟᱣᱼᱟ ᱡᱮᱢᱚᱱ ᱡᱷᱟᱨᱠᱷᱚᱸᱰ ᱥᱮ ᱡᱟᱦᱟᱸᱫᱚ ᱳᱰᱤᱥᱟ ᱯᱷᱟᱥᱴ ᱴᱟᱭᱤᱢ ᱪᱟᱞᱟᱣ ᱠᱟᱛᱮ ᱚᱸᱰᱮ ᱢᱤᱫᱴᱮᱡᱤᱧ ᱵᱩᱡᱽ ᱠᱮᱫᱟ ᱡᱮ ᱚᱸᱰᱮᱢᱟ ᱳᱰᱤᱭᱟᱹ ᱛᱮ ᱠᱚ ᱨᱚᱲᱟ ᱟᱨ ᱤᱧᱢᱟ ᱵᱟᱝᱞᱟᱧ ᱨᱚᱲᱟ ᱢᱮᱱᱠᱷᱟᱱ ᱥᱟᱱᱛᱟᱲᱤ ᱢᱟ ᱵᱟᱠᱚ ᱵᱩᱡᱷᱟᱹᱣᱟ ᱟᱨ ᱵᱟᱝᱞᱟ ᱨᱚᱲ ᱥᱚᱸᱜᱮ ᱜᱮ ᱡᱚᱠᱷᱚᱱ ᱚᱵᱷᱤᱜᱚᱛᱟ ᱦᱮᱡᱟᱹᱫᱤᱧᱟᱹ ᱵᱟᱝᱞᱟ ᱥᱟᱶᱛᱮ ᱜᱮ ᱳᱲᱤᱭᱟᱹ ᱨᱚᱲ ᱢᱤᱫᱴᱟᱝ ᱢᱮᱥᱟ ᱢᱮᱱᱟᱜᱼᱟ ᱟᱢ ᱵᱟᱝᱞᱟᱢ ᱨᱚᱲ ᱞᱮᱠᱷᱟᱡ ᱩᱱᱠᱚ ᱠᱚ ᱵᱩᱡᱷᱟᱹᱣᱟ ᱢᱮᱱᱠᱷᱟᱱ ᱚᱸᱰᱮ ᱫᱟᱬᱟ ᱠᱟᱛᱮ ᱤᱧ ᱵᱩᱡᱷᱟᱹᱣ ᱠᱮᱫᱟ ᱵᱟᱝᱞᱟ ᱢᱮᱥᱟᱞ ᱨᱚᱲ ᱠᱟᱱᱟ ᱳᱰᱤᱭᱟᱹ ᱨᱚᱲ ᱟᱨ ᱩᱱᱠᱚ ᱵᱩᱡᱷᱟᱹᱣᱟ ᱚᱱᱟ ᱥᱟᱶᱛᱮ ᱢᱤᱥᱟᱹᱣ ᱠᱟᱛᱮ ᱠᱚᱢ ᱥᱮ ᱠᱚᱢ ᱚᱱᱟᱠᱚᱨᱮ ᱵᱤᱵᱷᱤᱱᱱᱚ ᱦᱚᱨ ᱫᱟᱬᱟ ᱠᱟᱛᱮ ᱮᱱᱛᱮᱦᱚ ᱚᱸᱰᱮ ᱦᱳᱴᱮᱞ ᱵᱮᱵᱚᱥᱛᱟ ᱵᱟᱹᱱᱩᱜᱼᱟ ᱚᱸᱰᱮ ᱪᱟᱞᱟᱣ ᱠᱟᱛᱮᱧ ᱧᱮᱞ ᱠᱮᱫᱟ ᱦᱳᱴᱮᱞ ᱵᱟᱹᱱᱩᱜᱼᱟ ᱟᱹᱰᱤ ᱥᱟᱺᱜᱤᱧᱨᱮ ᱢᱮᱱᱠᱷᱟᱱ ᱡᱚᱢ ᱦᱩᱭᱱᱟ ᱚᱸᱰᱮᱱᱟᱜ ᱡᱚᱢᱠᱩ ᱵᱟᱝᱠᱚ ᱵᱟᱝ ᱢᱚᱡᱟ ᱱᱚᱝᱠᱟ ᱢᱤᱫᱴᱟᱝ ᱵᱮᱴᱟᱨ ᱡᱟᱦᱟᱸ ᱞᱮᱠᱟᱛᱮ ᱡᱚᱢ ᱦᱩᱭᱱᱟ ᱦᱩᱭᱩᱜᱼᱟ ᱦᱳᱴᱮᱞ ᱠᱚᱨᱮ ᱦᱚᱸ ᱯᱷᱤᱥ ᱮᱢ ᱠᱟᱛᱮ ᱡᱚᱢ ᱦᱩᱭᱩᱜᱼᱟ ᱯᱞᱟᱥ ᱤᱧᱤᱧ ᱵᱩᱡᱽ ᱠᱮᱫᱟ ᱵᱟᱨᱦᱮ ᱫᱟᱬᱟ ᱠᱟᱛᱮ ᱟᱢ ᱡᱚᱠᱷᱚᱱ ᱵᱟᱨᱦᱮᱢ ᱫᱟᱬᱟᱭᱟ ᱤᱱᱡᱚᱠᱷᱟᱹᱡ ᱟᱢ ᱠᱚᱢ ᱥᱮ ᱠᱚᱢ ᱨᱟᱱ ᱡᱮᱢᱚᱱ ᱜᱮᱥ ᱨᱟᱱ ᱵᱚᱦᱚᱜ ᱦᱟᱹᱥᱩ ᱨᱟᱱ ᱛᱟᱨᱯᱚᱨᱮ ᱦᱩᱭᱩᱜ ᱠᱟᱱᱟ ᱳᱨᱮᱥ ᱛᱟᱨᱯᱚᱨᱮ ᱦᱩᱭᱩᱜ ᱠᱟᱱᱟ ᱵᱤᱵᱷᱤᱱᱱᱚ ᱱᱚᱜᱼᱚᱸᱭ ᱱᱤᱭᱟᱹᱠᱚ ᱨᱟᱱ ᱠᱷᱩᱜ ᱢᱟᱸᱫᱟ ᱨᱟᱱ ᱱᱤᱭᱟᱹᱠᱚ ᱨᱟᱱ ᱟᱢ ᱫᱚᱦᱚ ᱡᱟᱹᱲᱩᱲᱠᱟᱱ ᱛᱟᱢᱟ ᱮᱱᱴᱤᱵᱟᱭᱳᱴᱤᱠ ᱡᱮᱢᱚᱱ ᱢᱟᱸᱫᱟᱨᱮ ᱠᱚ ᱡᱚᱢᱟ ᱡᱟᱦᱟᱸᱫᱚ ᱱᱤᱭᱟᱹ ᱠᱚᱫᱚ ᱯᱨᱟᱛᱷᱚᱢᱤᱠ ᱵᱷᱟᱵᱮ ᱫᱚᱦᱚ ᱫᱚᱨᱠᱟᱨ ᱠᱟᱱᱟ ᱠᱟᱨᱚᱱ ᱟᱢ ᱡᱚᱠᱷᱚᱱ ᱵᱟᱨᱦᱮᱢ ᱡᱟᱨᱱᱤᱭᱟ ᱥᱮ ᱴᱨᱟᱠᱟ ᱡᱚᱠᱷᱚᱱᱮᱢ ᱫᱟᱬᱟᱱᱟ ᱩᱱ ᱡᱚᱠᱷᱟᱹᱡ ᱫᱚ ᱱᱤᱭᱟᱹᱠᱚ ᱟᱹᱰᱤ ᱫᱚᱨᱠᱟᱨ ᱠᱟᱱᱟ ᱱᱤᱭᱟᱹᱠᱚ ᱨᱟᱱ ᱮᱢᱟᱨᱡᱮᱱᱥᱤ ᱦᱤᱥᱟᱹᱵᱽᱛᱮ ᱫᱚᱦᱚ ᱯᱞᱟᱥ ᱟᱢᱟᱜ ᱰᱮᱴᱚᱞ ᱟᱢᱟᱜ ᱥᱮᱵᱷᱞᱚᱱ ᱦᱚᱜᱼᱚᱸᱭ ᱱᱤᱭᱟᱹᱠᱚ ᱫᱚᱦᱚ ᱨᱮᱱᱟᱜ ᱟᱹᱰᱤ ᱡᱟᱹᱲᱩᱲ ᱠᱟᱱᱟ ᱠᱟᱨᱚᱱᱫᱚ ᱱᱤᱭᱟᱹᱫᱚ ᱥᱟᱫᱷᱟᱨᱚᱱ ᱨᱟᱱ ᱠᱟᱱᱟ ᱦᱚᱭᱛᱚᱢ ᱜᱮᱫ ᱮᱱᱟᱢ ᱚᱸᱰᱮᱢ ᱞᱟᱜᱟᱣ ᱠᱮᱫᱟ ᱥᱮᱞᱚᱴᱮᱵᱷᱮᱢ ᱞᱟᱜᱟᱣ ᱠᱮᱫᱟ ᱱᱤᱭᱟᱹᱦᱚᱸ ᱠᱤᱨᱤᱧ ᱫᱚᱦᱚ ᱫᱚᱨᱠᱟᱨ ᱠᱟᱱᱟ ᱚᱱᱟ ᱥᱟᱶᱛᱮ ᱟᱢ ᱯᱷᱟᱥᱴ ᱮᱭᱰᱨᱮ ᱡᱟᱦᱟᱸ ᱠᱚ ᱵᱮᱵᱚᱦᱟᱨᱟ ᱚᱱᱮ ᱚᱸᱰᱮ ᱠᱟᱺᱪᱤ ᱫᱚᱦᱚ ᱫᱚᱨᱠᱟᱨ ᱠᱟᱱᱟ ᱥᱮᱵᱷᱞᱚᱱ ᱫᱚᱦᱚ ᱫᱚᱨᱠᱟᱨ ᱠᱟᱱᱟ ᱰᱮᱴᱚᱞ ᱫᱚᱦᱚ ᱫᱚᱨᱠᱟᱨ ᱠᱟᱱᱟ ᱛᱟᱨᱯᱚᱨᱮ ᱦᱩᱭᱩᱜ ᱠᱟᱱᱟ ᱪᱮᱫᱠᱚ ᱢᱮᱛᱟᱜᱼᱟ ᱚᱱᱟ ᱨᱮᱱᱟᱜ ᱡᱟᱦᱟᱸ ᱨᱟᱱ ᱵᱮᱱᱰᱮᱡᱽ ᱱᱤᱭᱟᱹᱠᱚ ᱫᱚᱦᱚ ᱫᱚᱨᱠᱟᱨ ᱠᱟᱱᱟ ᱦᱚᱜᱼᱚᱸᱭ ᱱᱤᱭᱟᱹ ᱠᱚᱫᱚ ᱫᱚᱨᱠᱟᱨ ᱠᱟᱱᱟ ᱚᱱᱟ ᱥᱚᱫᱽᱫᱮ ᱟᱢ ᱨᱟᱱ ᱢᱩᱨᱜᱟᱹᱱ ᱦᱚᱲᱢᱚ ᱪᱮᱛᱟᱱ ᱜᱮᱥ ᱨᱟᱱ ᱵᱚᱦᱚᱜ ᱦᱟᱹᱥᱩ ᱨᱟᱱ ᱢᱟᱸᱫᱟ ᱨᱟᱱ ᱛᱟᱨᱯᱚᱨᱮ ᱦᱚᱭᱛᱚ ᱟᱢᱟᱜ ᱪᱟᱫᱚᱨ ᱦᱚᱭᱛᱚ ᱪᱟᱞᱟᱣᱱᱟ ᱚᱸᱰᱮ ᱨᱮᱭᱟᱲ ᱢᱟᱪᱷᱟ ᱟᱹᱭᱠᱟᱹᱜ ᱠᱟᱱᱟ ᱚᱱᱟ ᱥᱚᱢᱚᱭᱨᱮ ᱟᱢ ᱪᱟᱫᱚᱨ ᱚᱸᱰᱮᱢ ᱩᱰᱩᱝ ᱦᱩᱭᱩᱜ ᱛᱟᱢᱟ ᱚᱱᱟᱠᱚ ᱵᱮᱵᱚᱦᱟᱨ ᱦᱩᱭᱩᱜᱼᱟ ᱛᱚ ᱱᱤᱭᱟᱹᱠᱚ ᱜᱮ ᱤᱧ ᱪᱟᱞᱟᱣ ᱠᱟᱛᱮ ᱱᱤᱭᱟᱹᱧ ᱵᱩᱡᱷᱟᱹᱣ ᱠᱮᱫᱟ ᱢᱮᱱᱷᱟᱱ ᱵᱷᱟᱥᱟ ᱡᱟᱦᱟᱸ ᱨᱮ ᱵᱟᱝ ᱢᱤᱞᱟᱹᱣ ᱠᱟᱱᱟ ᱚᱸᱰᱮ ᱵᱷᱟᱥᱟ ᱢᱤᱞᱟᱹᱣ ᱨᱮᱭᱟᱜ ᱪᱮᱥᱴᱟᱭ ᱦᱩᱭᱩᱜᱼᱟ ᱦᱤᱱᱫᱤ ᱡᱟᱸᱦᱟᱨᱮ ᱠᱚ ᱨᱚᱲᱟ ᱚᱸᱰᱮ ᱵᱟᱝᱞᱟ ᱢᱮᱥᱟᱞ ᱦᱤᱱᱫᱤ ᱨᱚᱲ ᱠᱟᱛᱮ ᱚᱱᱟᱠᱚ ᱯᱟᱨᱚᱢ ᱟᱹᱜᱩ ᱦᱩᱭᱮᱱᱟ ᱢᱟᱱᱮ ᱵᱩᱡᱷᱟᱹᱣ ᱚᱪᱚᱠᱚ ᱦᱩᱭᱩᱜ ᱠᱟᱱᱟ ᱟᱢᱟᱜ ᱵᱷᱟᱵᱽ ᱵᱷᱚᱝᱜᱤᱛᱮ ᱛᱤᱛᱮ ᱨᱚᱲᱛᱮ ᱢᱚᱪᱟᱛᱮ ᱦᱚᱭᱛᱚ ᱨᱮᱸᱜᱮᱡᱠᱟᱜ ᱢᱮᱭᱟ ᱢᱚᱪᱟᱛᱮ ᱩᱫᱩᱜ ᱠᱟᱛᱮᱫ ᱦᱚᱲᱢᱚᱨᱮ ᱩᱫᱩᱜ ᱠᱟᱛᱮᱫ ᱱᱚᱝᱠᱟᱛᱮ ᱚᱱᱟ ᱡᱟᱭᱜᱟ ᱨᱮᱭᱟᱜ ᱯᱚᱨᱤᱥᱛᱤᱛᱤ ᱥᱟᱢᱵᱽᱲᱟᱣ ᱦᱩᱭᱩᱜᱼᱟ ᱥᱟᱢᱵᱽᱲᱟᱣ ᱠᱟᱛᱮ ᱟᱢ ᱚᱸᱰᱮ ᱠᱷᱚᱡ ᱩᱰᱩᱝᱚᱜ ᱦᱩᱭᱩᱜ ᱛᱟᱢᱟ ᱠᱟᱨᱚᱱ ᱫᱚ ᱱᱤᱭᱟᱹ ᱠᱟᱱᱟ ᱟᱢ ᱚᱸᱰᱮ ᱥᱟᱢᱵᱽᱲᱟᱣ ᱠᱟᱛᱮ ᱡᱚᱠᱷᱚᱱᱜᱮ ᱟᱢᱮᱢ ᱟᱢᱟᱜ ᱵᱷᱟᱥᱟᱢ ᱵᱩᱡᱷᱟᱹᱣ ᱚᱪᱚ ᱠᱚᱣᱟ ᱤᱱᱟᱹ ᱠᱷᱚᱡᱜᱮ ᱟᱢᱟᱜ ᱯᱞᱟᱥ ᱯᱚᱭᱮᱱᱴ ᱦᱩᱭᱩᱜᱼᱟ ᱡᱚᱛᱚ ᱠᱤᱪᱷᱩᱢ ᱠᱟᱹᱢᱤ ᱫᱟᱲᱮᱭᱟᱜᱼᱟ ᱡᱚᱠᱷᱚᱱ ᱟᱢᱟᱜ ᱵᱷᱟᱥᱟ ᱵᱟᱠᱚ ᱵᱩᱡᱷᱟᱹᱣᱟ ᱡᱚ ᱛᱚᱠᱷᱚᱱ ᱟᱢᱟᱜ ᱮᱠᱴᱤᱵᱽ ᱮᱠᱴᱤᱝ ᱵᱟᱠᱚ ᱵᱩᱡᱷᱟᱹᱣᱟ ᱟᱢᱟᱜ ᱜᱩᱱᱟᱹᱱ ᱪᱤᱱᱛᱟᱹ ᱵᱟᱠᱚ ᱵᱩᱡᱷᱟᱹᱣᱟ ᱛᱚᱠᱷᱚᱱ ᱠᱤᱱᱛᱩ ᱟᱢᱫᱚ ᱯᱩᱨᱟᱹ ᱚᱥᱩᱵᱤᱫᱷᱟ ᱨᱮᱜᱮᱢ ᱛᱟᱦᱮᱱᱟ ᱛᱚᱵᱮ ᱱᱤᱭᱟᱹᱠᱚᱧ ᱯᱟᱟᱨᱚᱢ ᱟᱹᱜᱩ ᱠᱮᱫᱟ ᱟᱹᱰᱤ ᱚᱵᱷᱤᱜᱚᱛᱟ ᱦᱩᱭᱠᱟᱱᱟ ᱟᱨ ᱡᱟᱦᱟᱸᱠᱚ ᱨᱮᱱᱟᱜ ᱨᱟᱱᱤᱧ ᱞᱟᱹᱭ ᱠᱮᱫᱟ ᱱᱤᱭᱟᱹᱠᱚ ᱨᱟᱱᱫᱚ ᱟᱹᱵᱩᱣᱟᱜ ᱥᱚᱢᱟᱡᱽᱨᱮ ᱞᱟᱹᱜᱛᱤ ᱠᱟᱱᱟ ᱡᱚᱠᱷᱚᱱᱜᱮ ᱡᱟᱦᱟᱸ ᱠᱚᱨᱮ ᱫᱟᱬᱟᱱᱵᱚ ᱪᱟᱞᱟᱜᱼᱟ ᱜᱮᱥ ᱨᱟᱱ ᱵᱚᱦᱚᱜ ᱦᱟᱹᱥᱩ ᱨᱟᱱ ᱰᱟᱭᱨᱤᱭᱟ ᱠᱟᱞᱟᱡᱚᱨ ᱨᱟᱱ ᱥᱮ ᱦᱚᱴᱟᱛ ᱡᱟᱦᱟᱸ ᱞᱟᱡ ᱵᱟᱹᱲᱤᱡᱱᱟ ᱯᱟᱛᱞᱟ ᱯᱟᱭᱠᱷᱟᱱᱟ ᱦᱩᱭᱱᱟ ᱱᱤᱭᱟᱹ ᱪᱮᱛᱟᱱ ᱫᱚ ᱨᱟᱱ ᱱᱤᱭᱟᱹ ᱠᱚᱫᱚ ᱡᱮᱢᱚᱱ ᱯᱮᱨᱟᱥᱤᱴᱟᱢᱚᱞ ᱱᱤᱭᱟᱹᱠᱚ ᱫᱚᱦᱚ ᱫᱚ ᱟᱹᱰᱤ ᱡᱟᱹᱨᱩᱲ ᱠᱟᱱᱟ ᱚᱱᱟ ᱥᱟᱶᱛᱮ ᱯᱷᱟᱥᱴ ᱮᱭᱰᱨᱮ ᱡᱟᱦᱟᱸ ᱠᱚ ᱵᱮᱵᱚᱦᱟᱨᱟ ᱥᱮᱵᱷᱞᱚᱱ ᱰᱮᱴᱚᱞ ᱥᱮ ᱡᱟᱦᱟᱸᱫᱚ ᱠᱮ ᱪᱤ ᱥᱮ ᱡᱟᱦᱟᱸᱫᱚ ᱦᱩᱭᱩᱜ ᱠᱟᱱᱟ ᱚᱱᱟ ᱵᱮᱱᱰᱮᱡᱽ ᱱᱤᱭᱟᱹ ᱠᱚᱫᱚ ᱟᱹᱰᱤ ᱡᱟᱹᱲᱩᱲ ᱠᱟᱱᱟ ᱵᱟᱨᱦᱮ ᱪᱟᱞᱟᱜ ᱡᱚᱠᱷᱟᱹᱡ ᱛᱚ ᱱᱤᱭᱟᱹᱜᱮ ᱤᱧᱟᱹᱧ ᱚᱵᱷᱤᱜᱚᱛᱟ ᱦᱩᱭᱮᱱᱟ ᱱᱤᱭᱟᱹᱠᱚ ᱟᱹᱰᱤ ᱥᱟᱫᱷᱟᱨᱚᱱ ᱵᱷᱟᱵᱮ ᱞᱟᱹᱲᱦᱟᱹᱭ ᱦᱩᱭ ᱠᱟᱱᱟ ᱟᱨ ᱧᱮᱞ ᱦᱩᱭ ᱠᱟᱱᱟ ᱛᱚ ᱱᱤᱭᱟᱹᱠᱚ ᱫᱤᱠᱫᱤᱭᱮ ᱤᱧ ᱚᱞᱨᱮᱰᱤ ᱠᱟᱹᱢᱤᱠᱚᱧ ᱯᱟᱨᱚᱢ ᱟᱹᱜᱩᱠᱮᱫᱟ ᱟᱹᱰᱤ ᱰᱷᱮᱨ ᱠᱟᱹᱢᱤᱠᱚ ᱱᱤᱭᱟᱹᱠᱚ ᱛᱮᱜᱮ ᱵᱟᱧᱪᱟᱣ ᱟᱹᱜᱩ ᱦᱩᱭ ᱟᱠᱟᱱᱟ